ᱵᱟᱸᱠᱤᱲᱟ ᱦᱚᱱᱚᱛ ᱨᱮ ᱢᱮᱱᱟᱜ ᱰᱚᱜᱚᱨ ᱥᱮ ᱠᱷᱚᱵᱚᱨ ᱠᱟᱜᱚᱡᱽ ᱠᱚᱫᱚ ᱦᱩᱭᱩᱜ ᱠᱟᱱᱟ ᱥᱟᱨ ᱥᱟᱹᱜᱩᱱ ᱟᱨ ᱞᱟᱦᱟᱱᱛᱤ ᱱᱚᱣᱟ ᱠᱷᱚᱵᱚᱨ ᱠᱟᱜᱚᱡᱽ ᱞᱮᱠᱟᱛᱮ ᱟᱵᱚ ᱥᱟᱱᱛᱟᱲᱤ ᱥᱟᱶᱦᱮᱫ ᱨᱮ ᱥᱟᱱᱛᱟᱲᱤ ᱥᱟᱶᱦᱮᱫ ᱨᱮᱱᱟᱜ ᱥᱟᱱᱟᱢ ᱠᱷᱚᱵᱚᱨ ᱠᱚ ᱥᱚᱫᱚᱨ ᱟᱵᱚᱱᱟ ᱟᱨ ᱥᱟᱱᱛᱟᱲᱤ ᱥᱟᱶᱦᱮᱫ ᱦᱟᱨᱟ ᱵᱩᱨᱩ ᱨᱮ ᱜᱚᱲᱚᱭ ᱮᱢ ᱮᱫᱟ ᱱᱚᱣᱟ ᱠᱤᱱ ᱰᱚᱜᱚᱨ ᱥᱮ ᱠᱷᱚᱵᱚᱨ ᱠᱟᱜᱚᱡᱽ ᱜᱮ ᱵᱟᱸᱠᱩᱲᱟ ᱦᱚᱱᱚᱛ ᱨᱮᱱᱟᱜ ᱠᱷᱚᱵᱚᱨ ᱵᱟᱫᱽ ᱠᱟᱛᱮ ᱦᱚᱸ ᱟᱭᱢᱟ ᱦᱚᱱᱚᱛ ᱨᱮᱱᱟᱜ ᱠᱷᱚᱵᱚᱨ ᱠᱚᱭ ᱥᱟᱵ ᱨᱟᱠᱟᱵᱟᱭ